ᱨᱮᱰᱤᱭᱳ ᱟᱠᱷᱲᱟ ᱨᱮᱫᱚ ᱯᱟᱹᱦᱤᱞ ᱡᱟᱦᱟᱸ ᱛᱟᱦᱮᱠᱟᱱᱟ ᱮᱯᱷᱮᱢ ᱨᱮ ᱥᱟᱱᱛᱟᱲᱤ ᱟᱠᱷᱲᱟ ᱟᱭᱩᱵ ᱛᱚᱨᱟ ᱜᱮ ᱡᱟᱦᱟᱸ ᱛᱩᱨᱩᱭ ᱴᱟᱲᱟᱝ ᱨᱮ ᱦᱩᱭᱩᱜ ᱠᱟᱱ ᱛᱟᱦᱮᱱᱟ ᱚᱱᱟ ᱨᱮᱱᱟᱜ ᱯᱨᱳᱜᱨᱟᱢ ᱡᱟᱦᱟᱸ ᱠᱚ ᱛᱟᱦᱮᱠᱟᱱᱟ ᱥᱟᱱᱛᱟᱲᱤ ᱥᱮᱨᱮᱧ ᱵᱟᱨᱭᱟ ᱯᱮᱭᱟ ᱠᱚ ᱟᱸᱡᱚᱢ ᱦᱚᱪᱚᱭᱮᱫ ᱵᱚᱱ ᱛᱟᱦᱮᱱᱟ ᱠᱷᱚᱵᱚᱨ ᱦᱚᱸᱠᱚ ᱟᱸᱡᱚᱢ ᱦᱚᱪᱚᱭᱮᱫ ᱵᱚᱱ ᱛᱟᱦᱮᱱᱟ ᱛᱚ ᱚᱱᱟ ᱠᱚᱫᱚ ᱟᱰᱤᱜᱤᱧ ᱠᱩᱥᱤᱭᱟᱜ ᱠᱟᱱ ᱛᱟᱦᱮᱱᱟ ᱢᱮᱱᱠᱷᱟᱱ ᱱᱤᱛᱳᱜ ᱫᱤᱱ ᱫᱤᱱ ᱛᱮ ᱨᱮᱰᱤᱭᱳ ᱠᱚᱫᱚ ᱟᱫ ᱪᱟᱵᱟᱜ ᱠᱟᱛᱮ ᱱᱤᱛᱳᱜ ᱢᱳᱵᱟᱭᱤᱞ ᱴᱤᱵᱷᱤ ᱠᱚ ᱦᱮᱡ ᱠᱟᱱᱟ ᱟᱵᱚ ᱥᱟᱢᱟᱝ ᱨᱮ ᱱᱤᱛᱳᱜ ᱚᱱᱟ ᱛᱮ ᱨᱤᱰᱤᱭᱳ ᱠᱚᱫᱚ ᱱᱤᱛᱳᱜ ᱫᱚ ᱵᱟᱝ ᱵᱚᱱ ᱟᱸᱡᱚᱢᱫᱟ ᱢᱮᱱᱠᱷᱟᱱ ᱨᱮᱰᱤᱭᱳ ᱡᱚᱠᱷᱚᱱ ᱛᱟᱦᱮᱠᱟᱱᱟ ᱩᱱᱫᱚ ᱨᱳᱰᱤᱭᱳ ᱨᱮᱱ ᱤᱧ ᱫᱚ ᱟᱹᱰᱤ ᱜᱮ ᱵᱷᱚᱠᱛᱚᱧ ᱛᱟᱦᱮᱠᱟᱱ ᱟᱫᱚ ᱱᱤᱛᱳᱜ ᱫᱚ ᱴᱤᱵᱷᱤ ᱢᱮᱱᱟᱜᱼᱟ ᱛᱚ ᱚᱱᱟᱛᱮ ᱤᱧ ᱛᱚ ᱚᱱᱟ ᱛᱮ ᱴᱤᱵᱷᱤ ᱨᱮ ᱤᱧ ᱫᱚ ᱵᱚᱦᱩᱛ ᱯᱨᱳᱜᱨᱟᱢᱤᱧ ᱧᱮᱞ ᱜᱮᱭᱟ ᱢᱮᱱᱠᱷᱟᱱ ᱡᱟᱦᱟᱸ ᱜᱩᱨᱩ ᱵᱟᱨ ᱫᱤᱱ ᱦᱤᱞᱳᱜ ᱛᱟᱦᱮᱱᱟ ᱡᱟᱦᱟᱸ ᱰᱤᱰᱤ ᱵᱟᱝᱞᱟ ᱨᱮ ᱥᱟᱱᱛᱟᱲᱤ ᱯᱨᱳᱜᱨᱟᱢ ᱚᱱᱟ ᱠᱚᱦᱚᱸ ᱟᱹᱰᱤᱜᱮᱧ ᱠᱩᱥᱤᱭᱟᱜ ᱜᱮᱭᱟ ᱟᱵᱚ ᱥᱟᱱᱛᱟᱲ ᱤᱫᱤ ᱠᱟᱛᱮ ᱚᱱᱟ ᱨᱮᱦᱚᱸ ᱯᱨᱳᱜᱨᱟᱢ ᱠᱚ ᱪᱟᱹᱞᱩᱭ ᱛᱟᱵᱚᱱᱟ ᱢᱮᱱᱛᱮ ᱟᱨ ᱡᱟᱦᱟᱸ ᱟᱨ ᱳᱲᱤᱥᱟ ᱨᱮᱱᱟᱜ ᱡᱟᱦᱟᱸ ᱪᱮᱱᱮᱞ ᱦᱮᱱᱟᱜᱼᱟ ᱠᱚᱞᱤᱝᱜᱚ ᱴᱤᱵᱷᱤ ᱚᱸᱰᱮ ᱦᱚᱸ ᱥᱚᱱᱤᱵᱟᱨ ᱦᱤᱞᱳᱜ ᱱᱚ ᱴᱟ ᱥᱮ ᱥᱟᱲᱮ ᱱᱚ ᱴᱟ ᱚᱠᱛᱚ ᱨᱮ ᱥᱟᱱᱛᱟᱲᱤ ᱚᱸᱰᱮ ᱦᱚᱸ ᱱᱤᱭᱩᱡᱽ ᱠᱚ ᱪᱟᱹᱞᱩᱭᱟ ᱚᱱᱟ ᱦᱚᱸ ᱟᱹᱰᱤ ᱵᱷᱟᱜᱮ ᱜᱮ ᱢᱮᱱᱟᱜᱼᱟ ᱢᱮᱱᱠᱷᱟᱱ ᱛᱟᱪᱷᱟᱲᱟ ᱠᱚᱭᱮᱠ ᱫᱤᱱ ᱢᱟᱲᱟᱝ ᱡᱟᱦᱟᱸ ᱟᱵᱚᱣᱟᱜ ᱴᱨᱟᱭᱤᱵ ᱴᱤᱵᱷᱤ ᱧᱩᱛᱩᱢ ᱢᱤᱫᱴᱟᱝ ᱥᱮᱴᱮᱞᱟᱭᱤᱴ ᱪᱮᱱᱮᱞ ᱢᱟᱱᱮ ᱪᱟ ᱞᱩᱜ ᱨᱮᱱᱟᱜ ᱠᱟᱛᱷᱟ ᱠᱟᱱᱟ ᱛᱚ ᱚᱱᱟ ᱫᱚ ᱱᱤᱛᱳᱜ ᱦᱟᱹᱵᱤᱡ ᱛᱮ ᱵᱟᱝ ᱪᱟᱞᱩᱣᱟᱠᱟᱱᱟ ᱮᱨᱯᱚᱨᱮ ᱚᱱᱟ ᱪᱮᱱᱮᱞ ᱡᱩᱫᱤ ᱪᱟᱞᱟᱜᱼᱟ ᱛᱟᱦᱚᱞᱮ ᱠᱷᱟᱱ ᱫᱚ ᱟᱵᱚ ᱦᱚᱸ ᱫᱤᱠᱩ ᱞᱮᱠᱟᱜᱮ ᱮᱠᱫᱚᱢ ᱥᱟᱱᱛᱟᱲᱤ ᱛᱮ ᱟᱵᱚᱣᱟᱜ ᱱᱤᱡᱮᱨᱟᱜ ᱠᱟᱞᱪᱟᱨ ᱤᱫᱤ ᱠᱟᱛᱮ ᱥᱮ ᱟᱵᱚᱣᱟᱜ ᱠᱷᱚᱵᱚᱨ ᱤᱫᱤ ᱠᱟᱛᱮ ᱵᱚᱱ ᱟᱡᱚᱢ ᱧᱟᱢ ᱫᱟᱲᱮᱭᱟᱜᱼᱟ